ᱦᱮᱞᱳ ᱢᱟᱱᱠᱚᱲ ᱢᱟ ᱠᱟᱞᱤ ᱦᱳᱴᱮᱞ ᱠᱷᱚᱱᱮᱢ ᱞᱟᱹᱭᱫᱟ ᱦᱮᱸ ᱪᱮᱫ ᱠᱚ ᱚᱱᱟ ᱦᱳᱴᱮᱞ ᱨᱮ ᱡᱚᱢᱟᱜ ᱯᱮ ᱤᱥᱤᱱᱮᱫ ᱠᱟᱱᱟ ᱪᱟᱣᱢᱤᱱ ᱫᱚᱨᱠᱟᱨᱟᱹᱧ ᱠᱟᱱᱟ ᱤᱧ ᱪᱟᱣᱢᱤᱱ ᱤᱧ ᱡᱚᱢ ᱞᱟᱹᱜᱤᱫ ᱟᱹᱭᱩᱵ ᱵᱮᱲᱟ ᱛᱮ ᱤᱧ ᱱᱤᱨᱤ ᱴᱚᱞᱟ ᱠᱷᱚᱱ ᱤᱧ ᱞᱟᱹᱭᱫᱟ ᱱᱤᱨᱤ ᱴᱚᱞᱟ ᱟᱹᱭᱩᱵ ᱯᱮ ᱟᱹᱜᱩ ᱫᱟᱲᱮ ᱟᱹᱧᱟᱹ ᱠᱤ ᱤᱧ ᱡᱚᱢᱤᱧ ᱞᱟᱹᱭᱫᱟ ᱛᱚ ᱚᱱᱟ ᱯᱮ ᱟᱹᱜᱩᱣᱟᱹᱧ ᱠᱷᱟᱱ ᱵᱷᱟᱹᱜᱤ ᱦᱩᱭᱩᱜᱼᱟ ᱦᱮᱞᱳ ᱢᱟ ᱛᱟᱦᱞᱮ ᱟᱹᱜᱩ ᱟᱹᱧ ᱯᱮ ᱫᱚᱦᱚᱭᱮᱫᱟᱹᱧ ᱦᱳᱭ